ᱵᱚᱸᱜᱟ ᱵᱩᱨᱩ ᱥᱤᱨᱤᱧᱫᱚ ᱤᱧᱫᱚ ᱟᱹᱰᱤᱼᱟᱸᱴᱜᱮᱧ ᱠᱩᱥᱤᱭᱟᱜᱼᱟ ᱪᱮᱫᱟᱜ ᱥᱮ ᱱᱤᱭᱟᱹ ᱵᱚᱸᱜᱟ ᱵᱩᱨᱩ ᱥᱤᱨᱤᱧᱫᱚ ᱠᱷᱟᱹᱞᱤ ᱥᱤᱨᱤᱧ ᱢᱚᱛᱚᱫᱚ ᱵᱟᱝ ᱠᱟᱱᱟ ᱱᱤᱭᱟᱹ ᱥᱤᱨᱤᱧ ᱠᱚᱫᱚ ᱢᱤᱼᱢᱤᱫ ᱜᱚᱴᱮᱱ ᱢᱟᱱᱛᱟᱨᱦᱚᱸ ᱠᱟᱱᱟ ᱱᱤᱭᱟᱹ ᱢᱟᱱᱛᱟᱨ ᱛᱮᱜᱮ ᱥᱤᱨᱤᱧ ᱢᱟᱱᱛᱟᱨ ᱛᱮᱜᱮ ᱟᱵᱚ ᱛᱚᱞ ᱟᱠᱟᱱᱟᱵᱚᱱ ᱡᱮᱢᱚᱱ ᱥᱤᱨᱤᱧ ᱛᱮᱜᱮᱵᱚᱱ ᱦᱚᱲᱢᱚ ᱪᱟᱴᱚᱜᱼᱟ ᱵᱚᱸᱜᱟ ᱥᱤᱨᱤᱥᱧᱛᱮ ᱨᱩᱢᱩᱜ ᱟᱵᱚᱱ ᱦᱚᱸᱜᱼᱚᱭ ᱡᱮ ᱢᱤᱱᱤᱝ ᱢᱟᱱᱮᱠᱚ ᱢᱮᱱᱟᱜ ᱛᱟᱵᱚᱱ ᱟᱫᱚ ᱱᱤᱭᱟᱹᱠᱚ ᱥᱤᱨᱤᱧ ᱤᱧᱫᱚ ᱥᱟᱵ ᱥᱟᱢᱴᱟᱣ ᱨᱮᱱᱟᱜ ᱠᱩᱨᱩᱢᱩᱴᱩ ᱨᱮ ᱢᱤᱱᱟᱹᱧᱟᱹ ᱥᱮ ᱱᱤᱛᱦᱚᱧ ᱠᱚᱨᱟᱣᱫᱟ ᱪᱮᱫᱟᱜ ᱥᱮ ᱱᱤᱭᱟᱹ ᱥᱤᱨᱤᱧ ᱫᱚ ᱡᱚᱫᱤ ᱤᱧ ᱟᱢ ᱡᱚᱫᱤ ᱵᱟᱵᱚᱱ ᱥᱟᱵ ᱫᱚᱦᱚᱭᱟ ᱛᱟᱞᱦᱮ ᱟᱵᱚᱨᱮᱱ ᱯᱚᱯᱚᱬᱦᱟ ᱵᱟᱠᱚ ᱥᱮᱬᱟ ᱫᱟᱲᱮᱭᱟᱜᱼᱟ ᱟᱨ ᱵᱟᱠᱚ ᱥᱮᱬᱟ ᱫᱟᱲᱮ ᱞᱮᱠᱷᱟᱱᱫᱚ ᱵᱟᱠᱚ ᱥᱟᱵ ᱫᱚᱦᱚ ᱫᱟᱲᱮᱭᱟᱜᱼᱟ ᱚᱱᱟ ᱞᱟᱹᱜᱤᱫᱛᱮ ᱤᱧᱫᱚ ᱵᱚᱸᱜᱟᱼᱵᱩᱨᱩ ᱥᱤᱨᱤᱧᱫᱚ ᱠᱩᱥᱤᱭᱟᱜᱟᱹᱧ ᱥᱮᱧ ᱨᱮᱣᱟᱡᱽ ᱜᱤᱭᱟᱹᱧ ᱟᱨ ᱜᱤᱫᱽᱨᱟᱹ ᱠᱚᱦᱚᱧ ᱥᱮᱬᱟ ᱚᱪᱚᱭᱮᱫ ᱠᱤᱱᱟᱹ ᱤᱧᱨᱮᱱ ᱜᱤᱫᱽᱨᱟᱹ ᱠᱚᱦᱚᱸ ᱥᱮ ᱟᱨᱦᱚᱸ ᱡᱟᱦᱟᱸᱭ ᱪᱮᱫ ᱨᱮᱱᱟᱜ ᱤᱪᱪᱷᱟ ᱢᱮᱱᱟᱜ ᱛᱟᱭᱟ ᱱᱤᱭᱟᱹᱠᱚ ᱥᱮᱬᱟ ᱚᱪᱚᱭᱮᱫ ᱠᱚᱣᱟ ᱟᱨ ᱱᱚᱜᱼᱚᱭ ᱫᱚᱝᱥᱟᱞ ᱞᱟᱜᱽᱲᱮ ᱥᱟᱞᱢᱟ ᱢᱮᱱᱟᱜ ᱜᱮ ᱚᱱᱟ ᱠᱚᱢᱟ ᱟᱹᱰᱤ ᱡᱳᱨᱜᱮᱧ ᱠᱤᱩᱥᱤᱭᱟᱜᱼᱟ ᱦᱚᱭᱛᱚ ᱡᱟᱦᱟᱸᱨᱮ ᱮᱱᱛᱮᱫ ᱟᱹᱛᱩᱨᱮ ᱵᱟᱯᱞᱟᱜ ᱠᱟᱱᱟᱠᱚ ᱟᱫᱚ ᱚᱱᱟ ᱵᱟᱯᱞᱟᱨᱮ ᱥᱮᱱᱚᱜ ᱢᱟ ᱦᱩᱭᱩᱜ ᱜᱮ ᱟᱫᱚ ᱯᱮᱲᱟ ᱦᱚᱲᱚᱜ ᱥᱮᱱ ᱠᱟᱛᱮᱫ ᱚᱸᱰᱮ ᱢᱤᱫ ᱵᱟᱨ ᱟᱠᱷᱲᱟᱫᱚᱧ ᱮᱱᱮᱡ ᱚᱴᱚ ᱠᱟᱜᱼᱟ ᱥᱮᱧ ᱥᱮᱨᱮᱧ ᱚᱴᱚ ᱠᱟᱜᱼᱟ ᱚᱱᱟᱛᱮ ᱤᱧᱫᱚ ᱥᱤᱨᱤᱧ ᱫᱚᱧ ᱠᱩᱥᱤᱭᱟᱜ ᱜᱮᱭᱟ ᱟᱨ ᱱᱤᱭᱟᱹ ᱥᱤᱨᱤᱧ ᱥᱟᱵ ᱫᱚᱦᱚ ᱞᱟᱹᱜᱤᱫ ᱫᱚ ᱤᱧᱦᱚᱸ ᱤᱧᱟᱹᱜ ᱦᱚᱸ ᱠᱚᱛᱛᱚᱵᱽᱵᱚ ᱠᱟᱱᱟ ᱢᱮᱱᱛᱮᱧ ᱢᱚᱱᱮᱭᱟ ᱱᱤᱭᱟᱹᱜᱮ